ᱦᱮᱸ ᱦᱮᱸ ᱤᱧ ᱵᱟᱭᱳ ᱜᱮᱞ ᱯᱞᱟᱱᱴ ᱤᱧ ᱧᱮᱞ ᱟᱠᱟᱫᱟ ᱟᱨ ᱚᱱᱟᱫᱚ ᱟᱹᱰᱤ ᱟᱢᱫᱟ ᱦᱚᱲ ᱟᱹᱰᱤ ᱟᱹᱰᱤ ᱟᱴ ᱜᱚᱲᱚᱧ ᱮᱢ ᱟᱠᱟᱫ ᱠᱚᱣᱟ ᱡᱚᱠᱷᱚᱱ ᱢᱟᱱᱮ ᱡᱟᱦᱟᱭ ᱡᱟᱦᱟᱭ ᱵᱟᱭᱳ ᱜᱮᱞ ᱯᱞᱟᱱᱴ ᱠᱚ ᱢᱟᱱᱮ ᱞᱟᱜᱟᱣ ᱟᱠᱩ ᱛᱳ ᱤᱧ ᱚᱸᱰᱮ ᱪᱟᱞᱟᱣ ᱠᱟᱛᱮ ᱢᱟᱱᱮ ᱩᱱᱠᱩ ᱡᱟᱦᱟᱭ ᱦᱚᱲᱟᱜ ᱰᱟᱜᱟ ᱠᱚ ᱵᱟᱹᱱᱩᱜ ᱠᱚᱛᱟᱠᱚ ᱢᱟᱱᱮ ᱜᱮ ᱢᱟᱱᱮ ᱡᱟᱦᱟᱭ ᱰᱟᱝᱨᱟ ᱠᱚ ᱵᱟᱹᱱᱩᱜ ᱠᱚ ᱛᱟᱠᱚ ᱛᱳ ᱚᱱᱟ ᱠᱚ ᱜᱚᱵᱚᱨ ᱠᱚ ᱟᱹᱜᱩ ᱠᱟᱛᱮᱫ ᱢᱟᱱᱮ ᱩᱱᱠᱩ ᱟᱞᱮ ᱴᱷᱮᱱ ᱠᱷᱚᱱᱟᱜ ᱜᱚᱵᱚᱨ ᱠᱚ ᱠᱚ ᱤᱫᱤᱭᱟ ᱢᱟᱱᱮ ᱜᱩᱨᱤᱡ ᱠᱚ ᱠᱚ ᱤᱫᱤᱭᱟ ᱤᱫᱤ ᱠᱟᱛᱮᱫ ᱛᱳ ᱩᱱᱠᱩ ᱚᱱᱟ ᱠᱚ ᱚᱱᱟ ᱠᱚ ᱞᱟᱹᱭ ᱟᱠᱩ ᱜᱮᱭᱟᱹᱧ ᱪᱤᱫᱠᱟᱯᱮ ᱞᱟᱜᱟᱣᱟ ᱪᱤᱫᱠᱟᱯᱮ ᱠᱚᱨᱟᱣᱟ ᱪᱤᱫᱠᱟᱯᱮ ᱟ ᱢᱮᱱᱮ ᱵᱟᱭᱳᱜᱮᱞ ᱯᱞᱟᱱᱴ ᱯᱮ ᱨᱚᱦᱚᱭᱟ ᱛᱳ ᱚᱱᱟ ᱡᱚᱛᱚ ᱟᱨᱠᱤ ᱤᱧᱤᱧ ᱞᱟᱹᱭ ᱟᱠᱚ ᱜᱮᱭᱟ ᱩᱱᱠᱩ ᱛᱳ ᱚᱱᱠᱟ ᱠᱟᱛᱮ ᱤᱧ ᱩᱱᱠᱩ ᱟ ᱜᱚᱲᱚ ᱥᱚᱯᱚᱦᱚᱫ ᱤᱧ ᱮᱢᱟ ᱠᱚᱜᱮᱭᱟ